ᱦᱮᱹᱰᱯᱷᱳᱱ ᱫᱚ ᱵᱷᱟᱜᱮ ᱠᱷᱚᱱ ᱵᱟᱹᱲᱤᱡ ᱫᱤᱠ ᱜᱮ ᱵᱮᱥᱤᱭᱟ ᱠᱟᱨᱚᱱ ᱦᱮᱹᱰᱯᱷᱳᱱ ᱫᱤᱨᱜᱷᱚᱫᱤᱱᱮᱢ ᱵᱮᱵᱚᱦᱟᱨ ᱞᱮᱠᱷᱟᱱ ᱞᱩᱛᱩᱨ ᱵᱟᱹᱲᱤᱡ ᱦᱩᱭᱩᱜᱟ ᱟᱨ ᱦᱮᱹᱰᱯᱷᱳᱱ ᱵᱮᱵᱚᱦᱟᱨ ᱠᱟᱛᱮᱫ ᱜᱟᱹᱲᱤ ᱠᱚᱵᱚᱱ ᱪᱟᱹᱞᱩ ᱞᱮᱠᱷᱟᱱ ᱛᱟᱭᱱᱚᱢ ᱥᱮᱫ ᱠᱷᱚᱱ ᱦᱚᱨᱚᱱ ᱠᱚ ᱵᱟᱝ ᱟᱸᱡᱚᱢ ᱞᱮᱱᱠᱷᱟᱱ ᱫᱩᱨᱜᱷᱚᱴᱱᱟ ᱨᱮᱱᱟᱜ ᱥᱟᱢᱵᱷᱚᱵᱚᱱᱟ ᱛᱟᱦᱮᱱᱟ ᱚᱱᱟᱛᱮ ᱦᱮᱰᱹᱯᱷᱳᱱ ᱫᱚ ᱵᱟᱹᱲᱤᱡ ᱜᱮ ᱵᱮᱥᱤᱭᱟ